ᱤᱧᱟᱹᱜ ᱴᱚᱴᱷᱟᱨᱮ ᱥᱟᱸᱜᱷᱟᱨᱤᱭᱟᱹ ᱠᱚ ᱟᱹᱜᱩᱭ ᱞᱟᱹᱜᱤᱫ ᱫᱤᱥᱦᱩᱫᱤᱥ ᱫᱚ ᱱᱚᱣᱟ ᱠᱟᱱᱟ ᱡᱮ ᱤᱧᱟᱹᱜ ᱴᱚᱴᱷᱟᱨᱮ ᱟᱹᱰᱤᱜᱟᱱ ᱚᱱᱠᱟᱱ ᱥᱟᱸᱜᱷᱟᱨ ᱴᱷᱟᱶ ᱢᱮᱱᱟᱜᱼᱟ ᱚᱱᱟᱠᱚ ᱢᱩᱫᱽᱨᱮ ᱡᱮᱢᱚᱱ ᱟᱡᱚᱫᱤᱭᱟᱹ ᱵᱩᱨᱩ ᱢᱮᱱᱟᱜᱼᱟ ᱯᱩᱨᱩᱞᱤᱭᱟᱹᱨᱮ ᱰᱤᱭᱟᱨ ᱯᱟᱨᱠ ᱢᱮᱱᱟᱜᱼᱟ ᱥᱟᱶᱛᱮ ᱯᱷᱩᱴᱤᱭᱟᱨᱤ ᱰᱮᱢ ᱢᱮᱱᱟᱜᱼᱟ ᱚᱱᱟ ᱥᱟᱶᱛᱮ ᱡᱚᱭᱪᱚᱱᱰᱤ ᱯᱟᱦᱟᱲ ᱢᱮᱱᱟᱜᱼᱟ ᱱᱚᱣᱟ ᱠᱚ ᱴᱷᱟᱶᱨᱮ ᱴᱷᱟᱶ ᱠᱚ ᱢᱩᱫᱽᱨᱮ ᱡᱮᱢᱚᱱ ᱟᱡᱚᱫᱤᱭᱟᱹ ᱵᱤᱨ ᱵᱩᱨᱩ ᱫᱟᱨᱮ ᱱᱟᱹᱲᱤ ᱥᱟᱶ ᱥᱟᱶᱛᱮ ᱟᱹᱰᱤ ᱞᱚᱠᱚᱢ ᱡᱤᱵᱽᱼᱡᱤᱭᱟᱹᱞᱤ ᱥᱟᱶᱛᱮ ᱡᱟᱦᱟᱸ ᱦᱟᱭᱰᱨᱳᱞ ᱯᱨᱚᱡᱮᱠᱴ ᱠᱚᱠᱚ ᱵᱮᱱᱟᱣ ᱠᱟᱜᱼᱟ ᱱᱚᱣᱟ ᱠᱚ ᱟᱹᱰᱤᱜᱮ ᱵᱮᱥ ᱢᱮᱫ ᱢᱤᱫ ᱧᱮᱞ ᱡᱚᱝᱞᱮᱠᱟᱱ ᱡᱤᱱᱤᱥ ᱡᱤᱱᱤᱥ ᱥᱮ ᱴᱷᱟᱶ ᱠᱚ ᱠᱟᱱᱜᱮᱭᱟ ᱟᱨ ᱱᱚᱣᱟ ᱠᱚ ᱴᱷᱟᱶ ᱨᱮ ᱦᱮᱡ ᱠᱟᱛᱮᱫ ᱦᱤᱡᱩᱜ ᱞᱟᱹᱜᱤᱫ ᱛᱮ ᱡᱮᱢᱚᱱ ᱦᱳᱭᱛᱚ ᱠᱳᱞᱠᱟᱛᱟ ᱯᱩᱨᱤ ᱫᱤᱞᱞᱤ ᱢᱩᱢᱵᱟᱭ ᱡᱟᱦᱟᱸ ᱠᱷᱚᱱ ᱜᱮᱠᱚ ᱦᱤᱡᱩᱜ ᱦᱤᱡᱩᱜ ᱨᱮᱱᱟᱜ ᱡᱳᱜᱟᱡᱳᱜᱽ ᱵᱮᱵᱚᱥᱛᱷᱟ ᱦᱚᱸ ᱟᱹᱰᱤ ᱱᱟᱯᱟᱭ ᱢᱮᱱᱟᱜᱼᱟ ᱚᱱᱟ ᱥᱟᱶᱛᱮ ᱛᱮᱦᱮ ᱨᱮᱱ ᱞᱟᱹᱜᱤᱫᱛᱮ ᱞᱚᱡᱽ ᱦᱳᱴᱮᱞ ᱥᱤᱧ ᱧᱤᱫᱟᱹ ᱡᱚᱢ ᱧᱩ ᱡᱚᱛᱚᱞᱮᱠᱟᱱ ᱵᱮᱵᱚᱥᱛᱟ ᱢᱮᱱᱟᱜᱼᱟ ᱚᱱᱟᱠᱚ ᱥᱟᱶᱛᱮ ᱡᱮᱢᱚᱱ ᱱᱚᱣᱟ ᱯᱩᱨᱩᱞᱤᱭᱟ ᱰᱤᱭᱟᱨ ᱯᱟᱨᱠ ᱥᱩᱨ ᱨᱮ ᱯᱩᱨᱩᱞᱤᱭᱟᱹ ᱡᱟᱦᱟᱸ ᱥᱚᱦᱚᱨ ᱵᱟᱡᱟᱨ ᱢᱮᱱᱟᱜᱼᱟ ᱚᱸᱰᱮ ᱟᱹᱰᱤ ᱚᱸᱰᱮ ᱦᱚᱸ ᱦᱳᱴᱮᱞ ᱞᱚᱡᱽ ᱡᱚᱛᱚᱨᱚᱠᱚᱢ ᱵᱚᱱᱫᱮᱡᱽ ᱜᱮ ᱢᱮᱱᱟᱜᱼᱟ ᱥᱮ ᱚᱱᱟ ᱴᱷᱟᱶ ᱨᱮ ᱵᱟ ᱴᱨᱮᱱ ᱵᱟᱥ ᱡᱚᱛᱚᱨᱚᱠᱚᱢ ᱡᱳᱜᱟᱡᱳᱜᱽ ᱜᱮ ᱢᱮᱱᱟᱜᱼᱟ ᱚᱱᱟ ᱥᱟᱶᱛᱮ ᱫᱤᱜᱷᱟ ᱤᱭᱟᱹ ᱯᱷᱩᱰᱤᱭᱟᱨᱤ ᱡᱟᱦᱟᱸ ᱰᱮᱢ ᱚᱱᱟ ᱰᱮᱢ ᱫᱷᱟᱨᱮ ᱠᱚᱨᱮ ᱦᱚᱸ ᱟᱰᱤᱜᱟᱱ ᱵᱤᱨ ᱵᱩᱨᱩ ᱫᱟᱨᱮ ᱱᱟᱹᱲᱤ ᱢᱮᱱᱟᱜᱼᱟ ᱡᱟᱦᱟᱸ ᱠᱚᱫᱚ ᱥᱟᱸᱜᱷᱟᱨᱤᱭᱟᱹ ᱠᱚ ᱞᱟᱹᱜᱤᱫ ᱧᱮᱞ ᱞᱮᱠᱟᱱ ᱢᱤᱫ ᱡᱤᱱᱤᱥ ᱠᱟᱱ ᱜᱮᱭᱟ ᱚᱱᱟ ᱠᱚ ᱚᱱᱟ ᱡᱟᱭᱜᱟ ᱨᱮᱦᱚᱸ ᱛᱟᱦᱮᱱ ᱨᱮᱱᱟᱜ ᱡᱚᱢ ᱧᱩ ᱨᱮᱱᱟᱜ ᱡᱚᱛᱚ ᱨᱚᱠᱚᱢ ᱵᱚᱱᱫᱮᱡ ᱜᱮ ᱢᱮᱱᱟᱜᱼᱟ ᱚᱸᱰᱮ ᱥᱟᱸᱜᱷᱟᱨᱤᱭᱟᱹ ᱠᱚ ᱟᱹᱜᱩᱭ ᱞᱟᱹᱜᱤᱫ ᱛᱮ ᱤᱧᱟᱹᱜᱮ ᱱᱚᱶᱟ ᱤᱧᱟᱹᱜ ᱱᱚᱣᱟᱜᱮ ᱫᱤᱥᱦᱩᱫᱤᱥ ᱫᱚ ᱥᱮ ᱡᱚᱥ ᱫᱚ ᱠᱟᱱ ᱛᱤᱧᱟᱹ